ᱢᱟᱲᱟᱝ ᱫᱚ ᱠᱮᱱᱥᱟᱨ ᱟᱨ ᱴᱤᱵᱷᱤ ᱫᱚ ᱟᱹᱰᱤ ᱢᱟᱨᱟᱝ ᱟᱡᱟᱨ ᱠᱤ ᱵᱟᱝ ᱟᱹᱰᱤ ᱜᱮᱵᱚᱱ ᱵᱚᱛᱚᱨᱟᱜ ᱛᱟᱦᱮᱱᱟ ᱱᱤᱛᱚᱜ ᱫᱚ ᱥᱚᱨᱠᱟᱨ ᱯᱟᱥᱴᱟ ᱛᱮᱦᱚᱸ ᱟᱹᱭᱩᱥᱢᱟᱱ ᱠᱟᱨᱰ ᱟᱛᱮ ᱱᱚᱣᱟ ᱠᱚ ᱵᱟᱠᱷᱨᱟᱛᱮ ᱮᱞᱟᱡᱚᱜ ᱠᱟᱱᱟ ᱟᱨ ᱵᱟᱵᱚᱱ ᱵᱚᱛᱚᱨᱚᱜᱼᱟ ᱢᱟᱲᱟᱝ ᱫᱚ ᱱᱚᱣᱟ ᱡᱩᱫᱤ ᱦᱩᱭᱱᱟ ᱟᱢ ᱚᱲᱟᱜ ᱦᱚᱸ ᱵᱚᱛᱚᱨᱛᱮ ᱦᱚᱲ ᱫᱚ ᱵᱟᱠᱚ ᱦᱤᱡᱩᱜᱼᱟ ᱟᱨ ᱠᱩᱞᱤ ᱦᱚᱸ ᱵᱟᱠᱚ ᱠᱩᱞᱤ ᱢᱮᱭᱟ ᱪᱚᱞᱚ ᱱᱩᱭ ᱦᱚᱲᱫᱚ ᱴᱤᱵᱷᱤ ᱟᱠᱟᱱᱟᱭ ᱥᱮ ᱠᱮᱱᱥᱟᱨ ᱟᱠᱟᱱᱟᱭ ᱵᱟᱵᱚ ᱪᱟᱞᱟᱜᱼᱟ ᱟᱵᱚ ᱴᱷᱮᱱ ᱦᱚᱸ ᱦᱤᱡᱩᱜᱼᱟ ᱥᱮ ᱪᱮᱫ ᱱᱚᱣᱟ ᱠᱚ ᱡᱤᱱᱤᱥ ᱫᱚ ᱪᱮᱫ ᱠᱟᱛᱷᱟ ᱦᱚᱸ ᱵᱟᱝ ᱠᱟᱱᱟ ᱱᱚᱣᱟ ᱫᱚ ᱡᱟᱦᱟᱸᱭ ᱦᱚᱲᱟᱜ ᱵᱮᱢᱟᱨ ᱦᱩᱭᱩᱜ ᱨᱮᱱᱟᱜ ᱛᱟᱦᱮᱱᱟ ᱩᱱᱤᱭᱟᱜ ᱫᱚ ᱦᱩᱭᱩᱜ ᱜᱮᱭᱟ ᱟᱨ ᱵᱟᱵᱚᱱ ᱵᱚᱛᱚᱨᱟᱜᱼᱟ ᱟᱨ ᱵᱟᱵᱚᱱ ᱟᱹᱲᱤᱥᱟᱜᱼᱟ ᱦᱩᱭ ᱩᱛᱟᱹᱨᱚᱜ ᱠᱷᱟᱱ ᱢᱤᱫᱴᱤᱱ ᱦᱚᱲ ᱪᱮᱫᱼᱮ ᱪᱤᱠᱟᱹᱭᱟ ᱚᱱᱟ ᱠᱚ ᱵᱤᱥᱚᱭᱛᱮ ᱱᱤᱛᱚᱜ ᱫᱚ ᱯᱨᱚᱫᱷᱟᱱ ᱢᱚᱱᱛᱨᱤ ᱡᱟᱦᱟᱸᱭ ᱮᱢ ᱟᱠᱟᱫ ᱵᱚᱱᱟ ᱟᱹᱭᱩᱥᱢᱟᱱ ᱠᱟᱨᱰ ᱠᱚᱛᱮ ᱚᱯᱟᱨᱮᱥᱮᱱ ᱦᱚᱸ ᱦᱩᱭᱩᱜ ᱠᱟᱱ ᱜᱮᱭᱟ ᱠᱤᱢᱵᱟ ᱨᱟᱱ ᱦᱚᱸᱭ ᱮᱢᱚᱜ ᱠᱟᱱ ᱜᱮᱭᱟ ᱟᱨ ᱵᱤᱱ ᱯᱩᱭᱥᱟ ᱛᱮ ᱨᱟᱱ ᱦᱚᱸᱠᱚ ᱨᱟᱱᱮᱜ ᱵᱚᱱ ᱜᱮᱭᱟ ᱚᱱᱟ ᱞᱟᱹᱜᱤᱫ ᱱᱮᱛᱟᱨ ᱫᱚ ᱢᱟᱨᱟᱝ ᱢᱟᱨᱟᱝ ᱟᱡᱟᱨ ᱵᱤᱢᱟᱨ ᱠᱟᱛᱮᱫ ᱨᱮᱦᱚᱸ ᱠᱮᱱᱥᱟᱨ ᱦᱩᱭᱩᱜ ᱴᱤᱵᱷᱤ ᱦᱩᱭᱩᱜ ᱟᱨᱚ ᱠᱤᱢᱵᱟ ᱡᱟᱦᱟᱸ ᱠᱤᱪᱷᱩᱜᱮ ᱵᱤᱢᱟᱨ ᱠᱚ ᱦᱩᱭᱩᱜ ᱠᱟᱱ ᱨᱮᱦᱚᱸ ᱱᱤᱛᱚᱜᱟᱜ ᱫᱤᱱ ᱨᱮᱫᱚ ᱵᱚᱛᱚᱨ ᱫᱚ ᱵᱟᱹᱪᱩᱜ ᱛᱟᱵᱚᱱᱟ ᱚᱱᱟ ᱞᱮᱠᱟᱛᱮ ᱠᱮᱱᱥᱟᱨ ᱫᱚ ᱱᱤᱛᱚᱜ ᱚᱯᱟᱨᱮᱥᱚᱱ ᱦᱚᱸ ᱦᱩᱭᱩᱜ ᱠᱟᱱᱟ ᱨᱟᱱ ᱦᱚᱸ ᱦᱩᱭᱩᱜ ᱠᱟᱱᱟ ᱟᱨ ᱴᱤᱵᱷᱤ ᱦᱚᱸ ᱡᱩᱫᱤ ᱞᱟᱜᱟᱛᱟᱨ ᱪᱷᱚ ᱢᱟᱹᱦᱱᱟᱹ ᱞᱟᱹᱜᱤᱫ ᱨᱟᱱ ᱠᱚ ᱮᱢᱚᱜ ᱠᱟᱱᱟ ᱥᱟᱹᱦᱤ ᱥᱟᱞᱟᱢᱚᱛ ᱮᱢ ᱡᱚᱢ ᱠᱷᱟᱱᱮᱢ ᱵᱮᱥᱚᱜ ᱜᱮᱭᱟ ᱵᱟᱨᱚᱱ ᱨᱮ ᱛᱟᱦᱮᱸ ᱦᱩᱭᱩᱜᱼᱟ ᱟᱵᱚ ᱥᱟᱱᱛᱟᱲ ᱦᱚᱯᱚᱱ ᱢᱟ ᱫᱚᱢᱮ ᱚᱱ ᱧᱩᱭᱟ ᱧᱩ ᱨᱮᱜᱮ ᱠᱚ ᱫᱤᱥᱟᱹᱭᱟ ᱚᱱᱟ ᱠᱚ ᱵᱟᱝ ᱠᱟᱛᱮᱫ ᱡᱮᱢᱚᱱ ᱨᱟᱱ ᱜᱮ ᱴᱟᱭᱤᱢ ᱴᱟᱭᱤᱢᱮᱢ ᱡᱚᱢ ᱠᱷᱟᱱ ᱫᱚ ᱡᱟᱦᱟᱸ ᱛᱤᱱᱟᱹᱜ ᱨᱳᱜᱽ ᱜᱮ ᱟᱨ ᱡᱟᱦᱟᱸ ᱛᱤᱱᱟᱹᱜ ᱟᱡᱟᱨ ᱵᱤᱢᱟᱨ ᱜᱮ ᱠᱮᱱᱥᱟᱨ ᱦᱩᱭᱩᱜ ᱠᱤᱢᱵᱟ ᱴᱤᱵᱷᱤ ᱦᱩᱭᱩᱜ ᱠᱤᱢᱵᱟ ᱟᱨᱚ ᱴᱷᱩᱱᱴᱟᱹ ᱨᱳᱜᱽ ᱦᱮᱱ ᱛᱷᱮᱱ ᱡᱟᱦᱟᱸ ᱛᱤᱱᱟᱹᱜ ᱜᱮ ᱵᱤᱢᱟᱨᱤ ᱦᱩᱭᱩᱜ ᱱᱚᱣᱟ ᱫᱚ ᱵᱮᱵᱮᱥ ᱜᱮᱭᱟ ᱵᱟᱵᱚᱱ ᱵᱚᱛᱚᱨᱟᱜᱼᱟ ᱟᱨ ᱵᱟᱵᱚᱱ ᱟᱹᱲᱤᱥᱟᱜᱼᱟ